ᱵᱷᱟᱨᱚᱛ ᱨᱮᱭᱟᱜ ᱮᱴᱟᱜ ᱦᱤᱸᱥ ᱢᱩᱫᱽ ᱨᱮ ᱠᱟᱞᱪᱟᱨ ᱚᱱᱮ ᱟᱵᱚ ᱦᱚᱲ ᱥᱟᱱᱛᱟᱲ ᱟᱨ ᱫᱤᱠᱩ ᱯᱟᱹᱨᱥᱤ ᱩᱱᱠᱩ ᱠᱚᱣᱟᱜ ᱮᱯᱮᱢ ᱪᱟᱯᱟᱞ ᱢᱟᱱᱮ ᱩᱱᱠᱩ ᱥᱟᱞᱟᱜ ᱮᱯᱮᱢ ᱪᱟᱯᱟᱞ ᱢᱮᱱᱟᱜ ᱟᱠᱟᱫ ᱛᱟᱵᱚᱱᱟ ᱪᱮᱫᱟᱜ ᱥᱮ ᱢᱮᱱ ᱛᱮᱫᱚ ᱦᱩᱭᱩᱜ ᱠᱟᱱᱟ ᱩᱱᱠᱩ ᱫᱤᱠᱩ ᱫᱤᱠᱩᱣᱟᱜ ᱯᱩᱡᱟᱹ ᱨᱮᱥᱮ ᱢᱮᱞᱟ ᱨᱮ ᱟᱵᱚ ᱵᱚᱱ ᱩᱱᱠᱩ ᱠᱚ ᱨᱟᱹᱥᱠᱟᱹᱭᱮᱫᱟ ᱟᱨ ᱩᱱᱠᱩ ᱟᱵᱚ ᱦᱚᱸᱵᱚᱱ ᱥᱟᱞᱟᱫᱚ ᱠᱟᱱᱟ ᱢᱮᱞᱟ ᱨᱮᱵᱚ ᱪᱟᱞᱟᱜ ᱠᱟᱱᱟ ᱢᱮᱞᱟ ᱧᱮᱞ ᱢᱤᱫᱴᱟᱝ ᱱᱟᱣᱟ ᱠᱤᱪᱨᱤᱡ ᱞᱟᱹᱫᱮ ᱠᱟᱛᱮᱫ ᱟᱵᱚ ᱦᱚᱸᱵᱚᱱ ᱩᱱᱠᱩ ᱥᱟᱞᱟᱜ ᱵᱚᱱ ᱥᱮᱞᱮᱫᱚᱜ ᱠᱟᱱᱟ ᱟᱨ ᱩᱱᱠᱩ ᱦᱚᱸ ᱟᱵᱚᱣᱟᱜ ᱯᱚᱨᱚᱵᱽ ᱨᱮ ᱥᱮ ᱡᱟᱦᱟᱱᱟᱜ ᱯᱚᱨᱚᱵᱽ ᱨᱮᱜᱮ ᱦᱚᱜᱼᱚᱭ ᱥᱚᱨᱦᱟᱭ ᱯᱚᱨᱚᱵᱽ ᱨᱮ ᱥᱮ ᱵᱟᱦᱟ ᱯᱚᱨᱚᱵᱽ ᱨᱮ ᱡᱮ ᱦᱮᱸ ᱟᱯᱮ ᱱᱚᱛᱮ ᱨᱮ ᱢᱟᱱᱮ ᱟᱯᱮᱭᱟᱜ ᱯᱚᱨᱚᱵᱽ ᱦᱩᱭᱩᱜ ᱠᱟᱱᱟ ᱟᱫᱚ ᱩᱱᱠᱩ ᱦᱚᱸ ᱟᱠᱚ ᱦᱚᱸᱠᱚ ᱦᱤᱡᱩᱜ ᱠᱟᱱᱟ ᱦᱚᱜᱼᱚᱭ ᱥᱚᱨᱦᱟᱭ ᱨᱮᱫᱚ ᱵᱮᱥᱤ ᱠᱚᱨᱮ ᱵᱟᱠᱚ ᱦᱤᱡᱩᱜ ᱜᱮᱭᱟ ᱵᱟᱦᱟ ᱯᱚᱨᱚᱵᱽ ᱨᱮᱫᱚ ᱠᱚ ᱦᱤᱡᱩᱜ ᱜᱮᱭᱟ ᱡᱚᱛᱚ ᱦᱚᱲ ᱢᱟᱱᱮ ᱦᱚᱲ ᱫᱚᱵᱚᱱ ᱢᱮᱱᱟ ᱵᱟᱦᱟ ᱯᱚᱨᱚᱵᱽ ᱟᱨ ᱫᱤᱠᱩᱣᱟᱜ ᱫᱚ ᱦᱩᱭᱩᱜ ᱠᱟᱱᱟ ᱠᱷᱟᱹᱞᱤ ᱡᱟᱦᱟᱸ ᱫᱳᱞ ᱦᱳᱞᱤ ᱠᱚ ᱢᱮᱱ ᱜᱮ ᱛᱚᱠᱷᱚᱱ ᱢᱤᱫ ᱥᱟᱶ ᱛᱮᱵᱚᱱ ᱛᱟᱦᱮᱱ ᱠᱟᱱᱟ ᱢᱟᱱᱮ ᱢᱤᱫ ᱢᱤᱫᱥᱟᱶᱛᱮ ᱛᱟᱦᱮᱸ ᱠᱟᱛᱮ ᱟᱵᱚ ᱵᱚᱱ ᱜᱟᱛᱮᱜ ᱠᱟᱱᱟ ᱨᱚᱝ ᱵᱚᱱ ᱜᱟᱛᱮᱜ ᱠᱟᱱᱟ ᱚᱱᱟ ᱢᱤᱫᱴᱟᱝ ᱟᱨ ᱦᱩᱭᱩᱜ ᱠᱟᱱᱟ ᱩᱱᱠᱩ ᱵᱟᱯᱞᱟ ᱵᱤᱦᱟᱹ ᱨᱮ ᱩᱱᱠᱩ ᱠᱚ ᱞᱟᱹᱭ ᱚᱴᱚ ᱟᱵᱚᱱᱟ ᱱᱮᱣᱛᱟ ᱵᱚᱱᱟ ᱟᱨ ᱟᱵᱚ ᱦᱚᱸᱵᱚᱱ ᱪᱟᱞᱟᱜ ᱠᱟᱱᱟ ᱩᱱᱠᱩ ᱚᱲᱟᱜ ᱨᱮ ᱟᱵᱚ ᱦᱚᱸᱵᱚᱱ ᱢᱟᱱᱮ ᱵᱚᱱ ᱩᱱᱠᱩ ᱥᱟᱞᱟᱜ ᱵᱚᱱ ᱥᱮᱞᱮᱫᱚᱜ ᱠᱟᱱᱟ ᱟᱨ ᱩᱱᱠᱩ ᱦᱚᱸ ᱟᱵᱚ ᱵᱚᱱ ᱞᱟᱹᱭ ᱚᱴᱚᱣ ᱟᱠᱚ ᱠᱷᱟᱱ ᱩᱱᱠᱩ ᱦᱚᱸ ᱢᱟᱱᱮ ᱦᱤᱡᱩᱜ ᱠᱟᱱᱟ ᱠᱚ ᱟᱨ ᱟᱵᱚᱣᱟᱜ ᱵᱟᱯᱞᱟ ᱵᱤᱦᱟᱹ ᱨᱮ ᱠᱚ ᱥᱩᱨᱩᱜ ᱠᱟᱱᱟ ᱧᱮᱞ ᱮᱫᱟ ᱠᱚ ᱟᱵᱚᱭᱟᱜ ᱟᱞᱤ ᱟᱹᱨᱤᱪᱟᱹᱞᱤ ᱥᱮ ᱪᱮᱫ ᱞᱮᱠᱟᱱ ᱛᱟᱠᱚᱣᱟ ᱟᱫᱚ ᱢᱮᱱ ᱛᱮᱫᱚ ᱚᱱᱟ ᱜᱮ ᱧᱮᱞᱚᱜ ᱠᱟᱱᱟ ᱡᱮ ᱥᱟᱱᱛᱟᱞᱤ ᱟᱨ ᱢᱟᱱᱮ ᱮᱴᱟᱜ ᱡᱟᱹᱛᱤ ᱠᱚ ᱥᱟᱞᱟᱜ ᱟᱵᱚᱣᱟᱜ ᱮᱯᱮᱢ ᱪᱟᱯᱟᱞ ᱢᱮᱱᱟᱜ ᱟᱠᱟᱫᱟ ᱢᱮᱱ ᱛᱮᱫᱚ ᱚᱱᱟ ᱜᱮ ᱦᱩᱭᱩᱜ ᱠᱟᱱᱟ